ᱡᱟᱱᱣᱟᱨ ᱟᱹᱥᱩᱞ ᱢᱟᱲᱟᱝ ᱨᱮ ᱞᱟᱦᱟᱨᱮ ᱡᱟᱱᱣᱟᱨ ᱩᱱᱠᱩ ᱫᱚᱦᱚᱭ ᱨᱮᱭᱟᱜ ᱡᱮ ᱵᱮᱵᱚᱥᱛᱷᱟᱭ ᱦᱩᱭᱩᱜᱼᱟ ᱡᱟᱦᱟᱸ ᱫᱚ ᱜᱚᱲᱟ ᱠᱤᱝᱵᱟ ᱵᱮᱵᱚᱥᱛᱷᱟᱭ ᱦᱩᱭᱩᱜᱼᱟ ᱚᱸᱰᱮ ᱜᱮ ᱫᱚᱦᱚ ᱠᱚ ᱦᱩᱭᱩᱜᱼᱟ ᱫᱚᱦᱚ ᱠᱟᱛᱮ ᱩᱱᱠᱩ ᱟᱨᱦᱚᱸ ᱡᱟᱛᱮ ᱨᱳᱜᱽ ᱵᱤᱫᱷᱤ ᱵᱟᱝ ᱧᱟᱢ ᱠᱚ ᱚᱱᱟ ᱨᱮᱭᱟᱜ ᱞᱟᱹᱜᱤᱫ ᱰᱟᱠᱛᱟᱨ ᱥᱚᱸᱜᱮ ᱯᱚᱨᱟᱢᱚᱨᱥᱚ ᱠᱟᱛᱮ ᱨᱟᱱ ᱨᱮᱦᱮᱫ ᱠᱚ ᱮᱢᱟᱱ ᱠᱚ ᱮᱢᱟᱣᱟᱠᱚ ᱦᱩᱭᱩᱜᱼᱟ ᱡᱚᱢ ᱠᱟᱛᱮ ᱡᱟᱛᱮ ᱵᱷᱟᱜᱮ ᱢᱚᱱ ᱵᱷᱟᱜᱮ ᱚᱠᱚᱡ ᱛᱮᱠᱚ ᱛᱟᱦᱮᱸ ᱫᱟᱲᱮᱭᱟᱜ ᱦᱚᱲᱢᱚ ᱡᱮᱱᱚ ᱵᱟᱝ ᱵᱟᱹᱲᱤᱡᱚᱜ ᱛᱟᱠᱚ ᱨᱩᱣᱟᱹ ᱮᱢᱟᱱ ᱡᱮᱱᱚ ᱵᱟᱝ ᱧᱟᱢ ᱠᱚ ᱚᱱᱟ ᱞᱮᱠᱟᱛᱮ ᱰᱟᱠᱛᱟᱨᱤ ᱯᱚᱨᱟᱢᱚᱨᱥᱚ ᱦᱚᱸ ᱡᱟᱹᱨᱩᱲ ᱠᱟᱱᱟ ᱚᱱᱟ ᱛᱟᱞᱟ ᱛᱮ ᱟᱛᱳ ᱨᱮ ᱡᱟᱛᱮ ᱩᱱᱠᱩ ᱵᱟ ᱡᱟᱱᱣᱟᱨ ᱪᱮᱛᱟᱱ ᱨᱮ ᱪᱮᱛᱟᱱ ᱛᱮ ᱡᱟᱛᱮ ᱚᱥᱩᱵᱤᱫᱟ ᱵᱟᱝ ᱦᱩᱭᱩᱜ ᱚᱱᱟ ᱦᱚᱸ ᱧᱮᱞ ᱦᱩᱭᱩᱜᱼᱟ ᱧᱮᱞ ᱠᱟᱛᱮ